ᱡᱚᱢ ᱚᱠᱟᱴᱟᱜ ᱯᱷᱚᱱᱛᱮᱧ ᱚᱰᱟᱨ ᱞᱮᱫᱟ ᱫᱟᱫᱟ ᱚᱱᱟᱢᱟ ᱚᱲᱟᱜ ᱦᱮᱡ ᱮᱱ ᱛᱤᱧ ᱢᱟᱱᱮ ᱟᱨ ᱯᱟᱭᱥᱟ ᱟᱹᱜᱩᱚᱴᱚ ᱟᱫᱤᱧᱟᱠᱚ ᱚᱲᱟᱜ ᱨᱮᱠᱚ ᱟᱹᱜᱩᱚᱴᱚ ᱟᱫᱤᱧ ᱡᱚᱢᱟᱜ ᱢᱟ ᱚᱠᱟᱴᱟᱜᱤᱧ ᱚᱰᱟᱨ ᱞᱮᱫᱟ ᱵᱤᱨᱤᱭᱟᱱᱤ ᱥᱮ ᱮᱱᱛᱮᱫ ᱚᱱᱟ ᱠᱚ ᱟᱹᱜᱩᱣᱫᱤᱧᱟ ᱟᱹᱜᱩ ᱠᱟᱛᱮᱫ ᱯᱟᱭᱥᱟ ᱢᱟ ᱯᱷᱳᱱ ᱯᱮᱹ ᱛᱮᱜᱮᱧ ᱰᱟᱞᱟᱣᱟᱠᱟᱜ ᱯᱷᱳᱱ ᱯᱮᱹ ᱛᱮᱜᱮᱧ ᱰᱟᱞᱟᱣᱟᱠᱟᱜ ᱯᱟᱭᱥᱟ ᱢᱟ ᱟᱨ ᱟᱢᱨᱮᱱ ᱦᱚᱲᱢᱟ ᱠᱚ ᱢᱮᱱᱮᱫ ᱠᱟᱱ ᱵᱟᱝ ᱯᱟᱭᱥᱟ ᱵᱟᱝ ᱦᱮᱡᱟᱠᱟᱱᱟ ᱵᱟᱝ ᱪᱟᱞᱟᱣ ᱠᱟᱱᱟ ᱟᱫᱚ ᱯᱟᱭᱥᱟ ᱢᱟ ᱤᱧᱢᱟ ᱯᱷᱳᱱ ᱯᱮᱹ ᱛᱮᱧ ᱮᱢᱟᱣᱟᱠᱟᱜ ᱠᱩᱞᱟᱠᱟᱜ ᱯᱷᱳᱱ ᱯᱮᱹ ᱛᱮ ᱦᱮᱡ ᱠᱟᱛᱮᱫ ᱠᱚ ᱡᱷᱟᱜᱽᱲᱟᱮᱫᱤᱧᱟ ᱢᱮᱛᱟᱹᱧ ᱠᱟᱱᱟᱠᱚ ᱯᱟᱭᱥᱟ ᱵᱟᱢ ᱮᱢ ᱠᱟᱱᱟ ᱟᱫᱚ ᱤᱧᱢᱟ ᱯᱷᱳᱱ ᱯᱮᱹ ᱛᱮᱧ ᱠᱩᱞ ᱟᱠᱟᱫ ᱟᱫᱚ ᱡᱩᱫᱤ ᱵᱟᱢ ᱤᱭᱟᱹᱜ ᱠᱷᱟᱱ ᱪᱮᱫ ᱯᱷᱳᱱ ᱛᱮᱞᱟᱝ ᱡᱷᱟᱜᱽᱲᱟᱜᱼᱟ ᱥᱴᱳᱨ ᱛᱮᱜᱮ ᱦᱤᱡᱩᱜᱚᱜ ᱢᱮ ᱟᱨ ᱢᱟᱱᱮ ᱠᱚᱯᱤ ᱫᱚᱦᱚᱣ ᱠᱟᱹᱫᱟᱹᱟᱹᱧ ᱚᱱᱟ ᱯᱚᱨᱢᱟᱱ ᱪᱮᱫ ᱯᱷᱳᱱ ᱛᱮᱞᱟᱝ ᱡᱷᱟᱜᱽᱲᱟᱜᱼᱟ ᱥᱴᱳᱨᱛᱮ ᱦᱮᱡ ᱠᱟᱛᱮᱫ ᱫᱩᱲᱩᱵ ᱢᱤᱫᱴᱷᱮᱱ ᱠᱟᱛᱮᱫᱞᱟᱝ ᱜᱚᱞᱯᱚᱭᱟ ᱢᱟᱱᱮ ᱡᱮ ᱤᱧ ᱯᱷᱳᱱ ᱯᱮᱹ ᱛᱮᱧ ᱰᱟᱞᱟᱣᱠᱟᱜᱼᱟ ᱥᱮ ᱵᱟᱝ ᱥᱟᱹᱠᱷᱤ ᱯᱚᱨᱢᱟᱱ ᱢᱮᱱᱟᱜ